ᱤᱧ ᱨᱮᱱ ᱠᱩᱥᱤᱭᱟᱱᱤᱡ ᱢᱤᱫ ᱵᱷᱟᱜᱮ ᱥᱤᱝᱜᱟᱨ ᱫᱚᱭ ᱦᱩᱭᱩᱜ ᱠᱟᱱᱟ ᱞᱟᱝᱛᱤᱛᱤ ᱠᱤᱥᱠᱩ ᱡᱟᱦᱟᱸᱭ ᱫᱚ ᱟᱹᱰᱤ ᱠᱚᱢ ᱩᱢᱮᱨ ᱨᱮᱜᱮ ᱟᱹᱰᱤ ᱟᱭᱢᱟ ᱥᱤᱨᱯᱟᱹᱭ ᱦᱟᱢᱮᱴ ᱠᱟᱜ ᱟᱨ ᱱᱚᱣᱟ ᱵᱷᱟᱨᱚᱛ ᱫᱤᱥᱚᱢ ᱨᱮᱭᱟᱜ ᱱᱟᱱᱟ ᱦᱩᱱᱟᱹᱨ ᱡᱮᱞᱟᱨᱮ ᱟᱨ ᱨᱟᱡᱽᱡᱚ ᱨᱮ ᱫᱟᱬᱟ ᱟᱹᱪᱩᱨ ᱠᱟᱛᱮᱜ ᱡᱟᱭ ᱥᱮᱨᱮᱧᱮᱜ ᱠᱟᱱ ᱫᱚᱝ ᱞᱟᱜᱽᱲᱮ ᱵᱟᱦᱟ ᱠᱟᱨᱟᱢ ᱥᱚᱨᱦᱟᱭ ᱚᱱᱟ ᱥᱟᱶ ᱥᱟᱶᱛᱮ ᱵᱷᱟᱨᱚᱛ ᱫᱚ ᱵᱟᱝ ᱵᱷᱟᱨᱚᱛ ᱫᱤᱥᱚᱢ ᱠᱷᱚᱱ ᱦᱚᱸ ᱵᱟᱦᱨᱮ ᱵᱟᱝᱞᱟᱫᱮᱥ ᱵᱷᱩᱴᱟᱱ ᱱᱮᱯᱟᱞ ᱱᱚᱝᱠᱟ ᱟᱨᱦᱚᱸ ᱟᱹᱰᱤᱜᱟᱱ ᱫᱮᱥ ᱨᱮ ᱪᱟᱞᱟᱣ ᱠᱟᱛᱮᱜ ᱟᱹᱵᱩ ᱥᱟᱱᱛᱟᱞ ᱥᱚᱢᱟᱡᱽ ᱞᱟᱹᱜᱤᱫ ᱡᱟᱦᱟᱸᱭ ᱥᱮᱨᱮᱧᱮᱜ ᱠᱟᱱ ᱩᱱᱤᱜᱮ ᱩᱱᱤ ᱩᱱᱤᱭᱟᱜ ᱥᱮᱨᱮᱧ ᱡᱟᱦᱟᱸ ᱨᱟᱹᱲ ᱚᱱᱟ ᱫᱚ ᱟᱹᱰᱤ ᱛᱮᱜ ᱜᱮ ᱥᱚᱨᱮᱥᱟ ᱩᱱᱤᱭᱟᱜ ᱥᱮᱨᱮᱧ ᱟᱸᱡᱚᱢ ᱞᱮᱠᱷᱟᱱ ᱢᱚᱱᱮᱨᱮ ᱟᱹᱰᱤ ᱥᱩᱠᱩᱱ ᱥᱮ ᱮᱜ ᱤᱱ ᱵᱚᱨᱚ ᱞᱟᱲᱮᱡᱚᱜ ᱞᱮᱠᱟ ᱵᱩᱡᱷᱟᱹᱜᱼᱟ ᱚᱱᱟᱛᱮ ᱥᱟᱱᱛᱟᱞ ᱥᱟᱶᱛᱟ ᱨᱮᱱ ᱟᱹᱰᱤ ᱦᱚᱯᱚᱱ ᱦᱩᱰᱤᱧ ᱢᱟᱨᱟᱝ ᱠᱩᱲᱤ ᱜᱤᱫᱽᱨᱟᱹ ᱞᱟᱝᱛᱤᱛᱤ ᱠᱤᱥᱠᱩ ᱫᱚ ᱟᱹᱰᱤ ᱱᱟᱯᱟᱭ ᱨᱟᱦᱟ ᱛᱮᱭ ᱥᱮᱨᱮᱧᱟ